ᱞᱮᱯᱴᱚᱯ ᱵᱮᱵᱚᱦᱟᱨ ᱫᱚ ᱢᱤᱫ ᱠᱟᱛᱷᱟ ᱛᱮ ᱢᱮᱱ ᱜᱟᱱᱚᱜᱼᱟ ᱟᱹᱰᱤ ᱵᱷᱟᱞᱮ ᱫᱤᱠ ᱠᱟᱱᱟ ᱛᱤᱦᱤᱧ ᱞᱮᱯᱴᱚᱯ ᱪᱟᱞᱩᱣ ᱠᱟᱱ ᱠᱟᱨᱚᱱᱟᱜ ᱛᱮ ᱥᱮ ᱞᱮᱯᱴᱚᱯ ᱵᱮᱵᱚᱦᱟᱨᱚᱜ ᱠᱟᱱ ᱠᱟᱨᱚᱱᱟᱜ ᱛᱮ ᱛᱤᱦᱤᱧ ᱥᱟᱱᱟᱢ ᱡᱤᱱᱤᱥ ᱜᱮ ᱢᱟᱱᱮ ᱚᱞ ᱵᱟᱝ ᱦᱩᱭᱩᱜᱚᱜ ᱠᱟᱱᱟ ᱥᱮ ᱢᱤᱫ ᱠᱟᱛᱷᱟ ᱛᱮ ᱯᱨᱤᱱᱴ ᱟᱣᱩᱴ ᱠᱟᱛᱮᱫ ᱩᱰᱩᱠᱚᱜ ᱠᱟᱱᱟ ᱟᱨ ᱚᱱᱟ ᱪᱷᱟᱲᱟ ᱠᱟᱛᱮᱫ ᱦᱚᱸ ᱡᱟᱦᱟᱸ ᱫᱚ ᱢᱟᱱᱮ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱚᱱᱞᱟᱭᱤᱱ ᱨᱮᱭᱟᱜ ᱟᱭᱢᱟ ᱠᱤᱪᱷᱩ ᱠᱟᱹᱢᱤ ᱡᱮᱢᱚᱱ ᱯᱷᱨᱚᱢ ᱯᱷᱤᱞᱟᱯ ᱚᱯᱤᱥ ᱟᱫᱟᱞᱚᱛ ᱨᱮᱭᱟᱜ ᱠᱟᱹᱢᱤ ᱟᱨᱦᱚᱸ ᱟᱭᱢᱟ ᱟᱭᱢᱟ ᱠᱟᱹᱢᱤ ᱱᱚᱣᱟ ᱢᱟᱫᱽᱫᱷᱚᱢ ᱛᱮ ᱛᱟᱲᱟᱛᱟᱲᱤ ᱦᱩᱭᱩᱜ ᱠᱟᱱᱟ ᱟᱨ ᱥᱮ ᱫᱚᱦᱚ ᱨᱮᱭᱟᱜ ᱦᱚᱸ ᱥᱩᱵᱤᱫᱷᱟ ᱦᱩᱭᱩᱜ ᱠᱟᱱᱟ ᱟᱨ ᱢᱤᱫ ᱫᱚ ᱦᱩᱭᱩᱜᱚᱜ ᱠᱟᱱᱟ ᱛᱤᱦᱤᱧ ᱞᱮᱯᱴᱚᱯ ᱠᱟᱨᱚᱱᱟᱜ ᱛᱮ ᱛᱤᱦᱤᱧ ᱚᱯᱤᱥ ᱨᱮ ᱡᱟᱦᱟᱱᱟᱜ ᱜᱮ ᱟᱹᱰᱤ ᱩᱥᱟᱹᱨᱟ ᱠᱚ ᱠᱟᱹᱢᱤ ᱫᱟᱲᱮᱭᱟᱜ ᱠᱟᱱᱟ ᱥᱮ ᱥᱚᱨᱠᱟᱨ ᱦᱚᱸ ᱥᱟᱱᱟᱢ ᱡᱤᱱᱤᱥ ᱨᱮᱭᱟᱜ ᱦᱤᱥᱟᱹᱵ ᱯᱚᱛᱨᱚ ᱥᱮ ᱥᱟᱱᱟᱢ ᱡᱤᱱᱤᱥ ᱜᱩᱪᱷᱟᱣ ᱫᱚᱦᱚ ᱫᱟᱲᱮᱭᱟᱜ ᱠᱟᱱᱟᱭ ᱚᱱᱠᱟ ᱞᱮᱠᱟᱛᱮ ᱢᱤᱫ ᱠᱟᱛᱷᱟ ᱛᱮ ᱤᱧ ᱥᱮᱡ ᱠᱷᱚᱡ ᱢᱮᱱ ᱜᱟᱱᱚᱜᱼᱟ ᱥᱮᱧ ᱢᱮᱱᱟ ᱡᱮ ᱞᱮᱯᱴᱚᱯ ᱵᱮᱵᱚᱦᱟᱨ ᱛᱤᱦᱤᱧ ᱥᱚᱨᱠᱟᱨ ᱚᱠᱟᱭ ᱪᱟᱹᱞᱩ ᱟᱠᱟᱫ ᱱᱚᱣᱟ ᱫᱚ ᱟᱹᱰᱤ ᱱᱟᱯᱟᱭ ᱫᱤᱠ ᱠᱟᱱᱟ ᱥᱮ ᱱᱟᱯᱟᱭ ᱡᱤᱱᱤᱥ ᱠᱟᱱᱟ ᱥᱮ ᱥᱟᱱᱟᱢ ᱦᱚᱲ ᱞᱟᱹᱜᱤᱫ ᱜᱮ ᱟᱹᱰᱤ ᱵᱷᱟᱞᱤ ᱡᱤᱱᱤᱥ ᱠᱟᱱᱟ